ᱤᱧ ᱡᱟᱦᱟᱸ ᱞᱟᱦᱟ ᱠᱷᱚᱱ ᱦᱚᱸ ᱟᱨᱦᱚᱸ ᱡᱟᱹᱥᱛᱤ ᱡᱚᱵᱨᱟᱧ ᱧᱮᱞ ᱠᱮᱫᱟ ᱢᱟᱲᱟᱝ ᱫᱚ ᱟᱹᱰᱤ ᱥᱟᱯᱷᱟ ᱥᱩᱛᱨᱟᱹ ᱛᱟᱦᱮᱸ ᱠᱟᱱᱟ ᱚᱸᱰᱮ ᱟᱨ ᱱᱤᱛᱚᱜ ᱫᱚ ᱟᱨᱦᱚᱸ ᱡᱟᱹᱥᱛᱤ ᱡᱚᱵᱨᱟ ᱢᱮᱱᱟᱜᱼᱟ ᱚᱱᱟ ᱠᱷᱟᱹᱛᱤᱨᱼᱛᱮ ᱤᱧ ᱚᱸᱰᱮ ᱤᱧᱦᱚᱸ ᱡᱟᱦᱟᱱ ᱡᱚᱵᱨᱟ ᱠᱚ ᱵᱟᱹᱧ ᱜᱤᱰᱤᱭᱟ ᱟᱨ ᱦᱚᱲ ᱦᱚᱧ ᱢᱟᱱᱟ ᱠᱚᱣᱟ ᱡᱮ ᱟᱞᱚᱯᱮ ᱜᱤᱰᱤᱭᱟ ᱱᱚᱸᱰᱮ ᱫᱚ ᱟᱹᱰᱤ ᱰᱷᱮᱨᱜᱮ ᱡᱚᱵᱽᱨᱟᱜ ᱠᱟᱱᱟ ᱚᱱᱟ ᱵᱟᱠᱷᱨᱟ ᱛᱮᱦᱚᱸ ᱟᱹᱰᱤᱜᱟᱱ ᱦᱚᱲ ᱵᱟᱠᱚ ᱜᱤᱰᱤᱢᱟ ᱡᱮᱢᱚᱱ ᱱᱚᱸᱰᱮ ᱟᱞᱚ ᱡᱚᱵᱨᱟᱜᱼᱢᱟ ᱟᱨ ᱵᱟᱠᱷᱟᱱ ᱫᱚ ᱱᱚᱝᱠᱟᱼᱜᱮ ᱚᱸᱡᱽᱨᱟᱜᱮ ᱛᱟᱦᱮᱱᱟ ᱱᱚᱣᱟ ᱡᱚᱵᱨᱟ ᱡᱟᱹᱥᱛᱤ ᱜᱚᱫᱚᱜᱼᱟ ᱧᱮᱞ ᱛᱮᱦᱚᱸ ᱠᱷᱟᱨᱟᱯ ᱧᱮᱞᱚᱜᱼᱟ ᱟᱨ ᱵᱟᱝ ᱠᱟᱹᱴᱤᱡ ᱵᱮᱥ ᱦᱚᱸ ᱵᱟᱭ ᱵᱩᱡᱷᱟᱹᱜᱼᱟ ᱚᱱᱟ ᱠᱷᱟᱹᱛᱤᱨᱛᱮ ᱡᱚᱵᱨᱟ ᱠᱚᱫᱚ ᱢᱤᱫ ᱴᱷᱮᱱ ᱜᱮ ᱜᱤᱰᱤ ᱞᱟᱹᱠᱛᱤ ᱡᱟᱦᱟᱸᱨᱮ ᱫᱚᱨᱠᱟᱨ ᱧᱮᱞ ᱛᱮᱦᱚᱸ ᱡᱮᱢᱚᱱ ᱠᱷᱟᱨᱟᱯ ᱟᱞᱚ ᱧᱮᱞᱚᱜᱼᱢᱟ ᱚᱱᱠᱟ ᱡᱟᱭᱜᱟ ᱨᱮᱫᱚ ᱴᱷᱤᱠ ᱜᱮᱭᱟ ᱚᱱᱟᱠᱚ ᱵᱟᱠᱷᱨᱟᱛᱮ ᱟᱹᱰᱤᱜᱮ ᱤᱧ ᱥᱟᱨᱦᱟᱣᱤᱧ ᱮᱢᱟ ᱠᱚᱣᱟ ᱡᱮ ᱚᱸᱰᱮ ᱟᱞᱚ ᱠᱚ ᱜᱤᱰᱤᱢᱟ ᱟᱨ ᱡᱟᱦᱟᱸᱭ ᱦᱚᱲ ᱠᱚᱠᱚ ᱜᱤᱰᱤᱭᱟ ᱩᱱᱠᱩ ᱦᱚᱧ ᱢᱟᱱᱟ ᱠᱚᱣᱟ ᱡᱮ ᱱᱚᱸᱰᱮ ᱫᱚ ᱟᱞᱚᱯᱮ ᱜᱤᱰᱤᱭᱟ ᱦᱩᱱᱟᱹᱜ ᱠᱚᱜᱮ ᱟᱨ ᱫᱚ ᱚᱱᱟ ᱠᱷᱟᱹᱛᱤᱨ ᱛᱮ ᱤᱧᱦᱚᱸ ᱟᱹᱰᱤᱜᱮ ᱨᱟᱹᱥᱠᱟᱹᱧ ᱵᱩᱡᱷᱟᱹᱣᱟ ᱡᱮ ᱱᱚᱸᱰᱮ ᱵᱟᱠᱚ ᱜᱤᱰᱤᱭᱮᱫᱼᱟ ᱡᱚᱵᱨᱟ